ᱤᱧ ᱯᱟᱭᱨᱟᱜ ᱤᱧ ᱠᱩᱥᱤᱭᱟᱜᱼᱟ ᱯᱟᱭᱨᱟᱜ ᱴᱷᱟᱶ ᱫᱚ ᱜᱟᱹᱰᱭᱟᱹ ᱡᱟᱦᱟᱸ ᱨᱮ ᱟᱭᱢᱟ ᱯᱚᱭᱨᱟᱱᱤ ᱵᱟᱦᱟ ᱢᱮᱱᱟᱜᱼᱟ ᱜᱟᱰᱟ ᱥᱩᱢᱩᱫᱽᱨᱩ ᱨᱮ ᱯᱟᱭᱨᱟᱜ ᱫᱚ ᱵᱟᱝ ᱥᱩᱵᱤᱫᱷᱟ ᱟ ᱥᱩᱢᱩᱫᱽᱨᱩ ᱨᱮᱫᱚ ᱰᱷᱮᱣ ᱨᱟᱠᱟᱵᱟ ᱚᱱᱟ ᱤᱠᱷᱟᱹᱛᱮ ᱯᱟᱭᱨᱟ ᱵᱟᱝ ᱥᱩᱵᱤᱫᱷᱟ ᱟ ᱟᱨ ᱜᱟᱰᱟ ᱨᱮᱫᱚ ᱵᱚᱦᱮᱞ ᱫᱟᱜ ᱫᱟᱜ ᱵᱚᱦᱮᱞ ᱵᱚᱦᱮᱞ ᱛᱮ ᱪᱟᱞᱟᱜᱼᱟ ᱚᱱᱟ ᱤᱠᱷᱟᱹᱛᱮ ᱯᱟᱭᱨᱟᱜ ᱵᱟᱝ ᱥᱩᱵᱤᱫᱟᱣᱟ ᱟᱨᱦᱚᱸ ᱢᱤᱫᱴᱟᱝ ᱚᱥᱩᱵᱤᱫᱷᱟ ᱡᱟᱦᱟᱸ ᱫᱚ ᱜᱟᱰᱟᱨᱮ ᱪᱚᱨᱟ ᱜᱤᱛᱤᱞ ᱛᱟᱦᱮᱱᱟ ᱚᱱᱟ ᱵᱚᱛᱚᱨ ᱜᱮᱭᱟ ᱚᱱᱟ ᱤᱠᱷᱟᱹᱛᱮ ᱜᱟᱹᱰᱭᱟᱹ ᱨᱮᱜᱮ ᱯᱟᱭᱨᱟᱜ ᱫᱚ ᱥᱩᱵᱤᱫᱟᱣᱟ ᱟᱨ ᱜᱟᱹᱰᱭᱟᱹ ᱨᱮ ᱯᱟᱭᱨᱟᱜ ᱜᱮ ᱵᱮᱥ ᱤᱧ ᱵᱩᱡᱷᱟᱹᱣᱟ ᱤᱧ ᱡᱟᱦᱟᱸ ᱰᱟᱦᱟᱨ ᱨᱮ ᱯᱟᱭᱨᱟᱜ ᱤᱧ ᱪᱟᱞᱟᱜᱼᱟ ᱚᱱᱟ ᱰᱟᱦᱟᱨ ᱨᱮ ᱱᱟᱹᱭ ᱢᱮᱱᱟᱜᱼᱟ ᱚᱱᱟ ᱱᱟᱹᱭ ᱫᱚ ᱚᱡᱚᱭ ᱱᱟᱹᱭ